ᱟᱞᱮ ᱴᱚᱴᱷᱟ ᱨᱮ ᱢᱟᱱᱟᱣᱼᱵᱟᱛᱟᱣ ᱞᱮᱠᱟ ᱥᱮ ᱵᱤᱵᱷᱤᱱᱱᱚ ᱯᱚᱨᱚᱵ ᱢᱮᱱᱟᱜ ᱟᱠᱟᱫᱼᱟ ᱢᱟᱜᱽ ᱪᱟᱸᱫᱚ ᱢᱟᱜᱽ ᱵᱚᱸᱜᱟ ᱯᱷᱟᱞᱜᱩᱱ ᱪᱳᱭᱛᱨᱳ ᱵᱟᱦᱟ ᱵᱚᱸᱜᱟ ᱵᱟᱹᱭᱥᱟᱹᱠ ᱡᱳᱥᱴᱤ ᱮᱨᱚᱜ ᱮᱨᱚᱜ ᱢᱮᱱᱟᱜ ᱟᱠᱟᱫᱟ ᱟᱨ ᱵᱷᱟᱫᱨᱚ ᱟᱥᱤᱱ ᱢᱮᱱᱟᱜ ᱟᱠᱟᱫᱟ ᱫᱟᱸᱥᱟᱭ ᱵᱚᱸᱜᱟ ᱟᱸᱜᱷᱟᱬ ᱢᱟᱥ ᱢᱮᱱᱟᱜ ᱟᱠᱟᱫᱟ ᱡᱟᱱᱛᱷᱟᱲ ᱮᱵᱚᱝ ᱯᱳᱥ ᱢᱟᱜᱽ ᱢᱮᱱᱟᱜ ᱟᱠᱟᱫᱟ ᱥᱚᱨᱦᱟᱭ ᱞᱮᱠᱟ ᱤᱱᱟᱹ ᱠᱚᱜᱮ ᱞᱮ ᱢᱟᱱᱟᱣᱼᱵᱟᱛᱟᱣᱟ ᱚᱱᱟ ᱥᱟᱶᱛᱮ ᱮᱸᱜ ᱱᱚᱣᱟ ᱯᱚᱱᱚᱛ ᱨᱮ ᱟᱞᱮ ᱥᱟᱶᱛᱮ ᱟᱨᱚ ᱮᱴᱟᱜ ᱡᱟᱹᱛᱤ ᱢᱮᱱᱟᱜ ᱠᱚᱣᱟ ᱵᱟᱝᱜᱟᱞ ᱠᱚ ᱡᱮᱢᱚᱱ ᱵᱷᱟᱫᱨᱚ ᱟᱥᱤᱱ ᱩᱱᱠᱩ ᱫᱚ ᱠᱟᱞᱤᱯᱩᱡᱟᱹ ᱵᱷᱟᱫᱨᱚ ᱟᱥᱤᱱ ᱫᱮᱵᱤ ᱯᱩᱡᱟᱹ ᱠᱚ ᱠᱚᱨᱟᱣᱟ ᱛᱟᱯᱚᱨᱮ ᱠᱟᱞᱤᱯᱩᱡᱟᱹ ᱛᱟᱯᱚᱨᱮ ᱵᱤᱵᱷᱤᱱᱱᱚ ᱯᱩᱡᱟᱹ ᱜᱮ ᱢᱮᱱᱟᱜ ᱛᱟᱠᱚᱣᱟ ᱟᱞᱮ ᱥᱟᱶᱛᱮ